ᱦᱮᱸ ᱞᱟᱹᱭᱫᱟᱹᱧ ᱜᱚᱢᱠᱮ ᱚᱠᱚᱭᱵᱤᱱ ᱢᱮᱱᱮᱫ ᱛᱟᱦᱮᱸᱫ ᱡᱚᱦᱟᱨ ᱡᱚᱦᱟᱨ ᱦᱮᱸ ᱚᱠᱟ ᱠᱷᱚᱡᱵᱤᱱ ᱢᱮᱱᱮᱫ ᱛᱟᱦᱮᱸᱫ ᱚᱠᱟ ᱠᱷᱚᱡᱵᱤᱱ ᱢᱮᱱᱮᱫ ᱛᱟᱦᱮᱸᱫ ᱟᱪᱪᱷᱟ ᱟᱪᱪᱷᱟ ᱞᱟᱹᱭ ᱫᱟᱲᱮᱜᱼᱟᱵᱤᱱ ᱪᱮᱫᱞᱮᱠᱟ ᱠᱷᱚᱵᱚᱨᱠᱚ ᱢᱟᱥᱮ ᱞᱟᱹᱭᱵᱤᱱ ᱦᱮᱸ ᱯᱟᱨᱟᱵᱽ ᱢᱟ ᱱᱤᱛᱢᱟ ᱢᱚᱴᱟᱢᱩᱴᱤᱻ ᱤᱭᱟᱹ ᱞᱮᱠᱟᱛᱮᱢᱟ ᱥᱟᱱᱛᱟᱲ ᱤᱭᱟᱹ ᱞᱮᱠᱟᱛᱮᱢᱟ ᱱᱟᱦᱟᱜ ᱡᱚᱛᱚ ᱯᱟᱨᱚᱢ ᱪᱟᱵᱟ ᱜᱚᱫ ᱟᱠᱟᱱᱟ ᱮᱱᱦᱚᱸ ᱟᱫᱚ ᱱᱤᱛᱚᱜᱫᱚ ᱱᱟᱦᱟᱜ ᱱᱚᱜᱼᱚᱭ ᱦᱮᱸ ᱵᱟᱝᱟ ᱫᱟᱸᱥᱟᱭ ᱵᱚᱸᱜᱟ ᱨᱮᱫᱚ ᱱᱚᱛᱮ ᱫᱚ ᱟᱞᱮᱥᱮᱫ ᱫᱚ ᱨᱤᱸᱡᱟᱹ ᱠᱚ ᱮᱱᱮᱡᱼᱟ ᱦᱚᱭ ᱵᱟᱝᱼᱟ ᱟᱫᱚ ᱱᱮᱛᱟᱨ ᱫᱟᱸᱥᱟᱭ ᱢᱟ ᱥᱮᱫᱟᱭ ᱫᱚᱠᱚ ᱫᱟᱬᱟᱞᱮᱫ ᱜᱮᱭᱟᱠᱚ ᱟᱹᱛᱩᱼᱟᱹᱛᱩᱠᱚ ᱫᱟᱬᱟᱞᱮᱫ ᱜᱮᱭᱟ ᱫᱟᱸᱥᱟᱭᱠᱚ ᱜᱷᱚᱱᱴᱟ ᱜᱷᱚᱲᱜᱷᱩᱲᱤ ᱠᱩᱲᱤ ᱨᱩᱯᱛᱮ ᱥᱟᱡᱟᱣ ᱠᱟᱛᱮᱫ ᱠᱚ ᱫᱟᱬᱟᱞᱮᱫ ᱛᱟᱦᱮᱸᱫ ᱜᱮ ᱟᱫᱚ ᱱᱤᱛᱚᱜ ᱢᱟᱻ ᱚᱱᱮ ᱱᱤᱛᱚᱜ ᱵᱟᱹᱭᱼᱵᱟᱹᱭᱛᱮ ᱰᱤᱡᱤᱴᱟᱞ ᱡᱩᱜᱽ ᱦᱮᱡ ᱮᱱᱛᱮ ᱯᱟᱞᱮᱱ ᱵᱟᱠᱚ ᱨᱟᱹᱥᱠᱟᱹᱜ ᱠᱟᱱᱟ ᱚᱱᱠᱟ ᱡᱟᱦᱳᱠ ᱟᱫᱚ ᱮᱱᱦᱚᱸ ᱡᱟᱦᱳᱠ ᱢᱮᱱᱟᱜ ᱜᱮᱭᱟ ᱮᱱᱦᱚᱸ ᱫᱟᱥᱟᱸᱭ ᱠᱚᱫᱚᱵᱚᱱ ᱢᱟᱱᱟᱣ ᱵᱟᱲᱟᱭ ᱜᱮᱭᱟ

ᱦᱚᱭ ᱦᱚᱭ ᱛᱟᱯᱚᱨᱮ ᱱᱚᱜᱼᱚ ᱱᱚᱠᱟ ᱫᱟᱥᱟᱸᱭ ᱨᱮᱭᱟᱜ ᱠᱟᱛᱷᱟᱫᱚ ᱱᱚᱜᱼᱚ ᱱᱚᱝᱠᱟ ᱟᱨ ᱵᱟᱦᱟ ᱯᱚᱨᱚᱵᱽ ᱤᱭᱟᱹ ᱠᱚᱫᱚ ᱟᱨ ᱟᱨᱦᱚᱸᱵᱤᱱ ᱠᱩᱞᱤ ᱫᱟᱲᱮᱭᱟᱞᱤᱧᱟᱹ ᱪᱮᱫᱠᱚ ᱦᱮᱸ ᱦᱮᱸ ᱦᱮᱸ ᱦᱮᱸ ᱥᱚᱨᱦᱚᱨᱟᱭ ᱫᱚ ᱟᱹᱰᱤ ᱡᱟᱠᱼᱡᱚᱢᱚᱠ ᱜᱮᱞᱮ ᱢᱟᱱᱟᱣᱟ ᱱᱚᱛᱮᱨᱮ ᱪᱟᱹᱞᱩᱣᱟᱠᱟᱱ ᱜᱮᱭᱟ ᱥᱚᱦᱚᱨᱟᱭ ᱠᱚ ᱦᱮᱸ ᱦᱮᱸ ᱟᱨ ᱥᱚᱦᱚᱨᱟᱭ ᱫᱚ ᱢᱚᱬᱮᱢᱟᱦᱟ ᱩᱛᱟᱹᱨᱞᱮ ᱢᱟᱱᱟᱣᱟ ᱦᱮᱸ ᱦᱮᱸ ᱮᱦᱚᱵ ᱦᱤᱞᱳᱜ ᱫᱚ ᱵᱚᱸᱜᱟᱼᱵᱩᱨᱩ ᱠᱚᱞᱮ ᱩᱢᱼᱱᱟᱲᱠᱟ ᱠᱚᱣᱟ ᱛᱟᱯᱚᱨᱮᱞᱮ ᱫᱟᱠᱟᱭᱟᱞᱮ ᱛᱟᱯᱚᱨᱮᱞᱮ ᱟᱲᱟᱜ ᱠᱚᱣᱟᱞᱮ ᱛᱟᱯᱚᱨᱮᱞᱮ ᱡᱟᱡᱽᱞᱮᱭᱟ ᱚᱱᱠᱟᱛᱮ ᱢᱚᱬᱮ ᱢᱟᱦᱟ ᱩᱛᱟᱹᱨᱞᱮ ᱥᱚᱦᱚᱨᱟᱭᱚᱜᱼᱟ ᱥᱚᱦᱚᱨᱟᱭ ᱠᱚᱫᱚ ᱦᱮᱸ ᱦᱮᱸ ᱦᱮᱸ ᱟᱨᱦᱚᱸ ᱚᱱᱮ ᱤᱭᱟᱹ ᱫᱟᱠᱟᱭ ᱦᱤᱞᱳᱜ ᱫᱚ ᱢᱟᱺᱡᱷᱤᱨᱮᱱ ᱜᱚᱰᱮᱛᱨᱮᱱ ᱠᱚ ᱰᱟᱹᱝᱜᱽᱨᱤ ᱠᱚᱦᱚᱸᱞᱮ ᱠᱷᱩᱱᱴᱟᱹᱣ ᱵᱟᱲᱟ ᱠᱚᱜᱮᱭᱟ ᱱᱚᱛᱮᱫᱚ ᱦᱮᱸ ᱟᱨ ᱟᱨ ᱟᱨ ᱯᱟᱹᱨᱱᱤᱠ ᱠᱚ ᱩᱱᱠᱚ ᱤᱭᱟᱹᱠᱚᱫᱚ ᱫᱚᱥᱟᱨ ᱦᱤᱞᱳᱜ ᱜᱮᱞᱮ ᱡᱟᱦᱟᱸᱭ ᱠᱚᱨᱮᱱ ᱰᱟᱹᱝᱨᱤᱠᱚ ᱛᱟᱦᱮᱱᱟ ᱩᱱᱠᱚ ᱟᱫᱚᱞᱮ ᱠᱷᱩᱱᱴᱟᱹᱣ ᱵᱟᱲᱟ ᱠᱚᱣᱟ

ᱦᱚᱭ ᱥᱟᱠᱨᱟᱛ ᱫᱚ ᱢᱟᱱᱟᱣᱮᱫ ᱟᱵᱚ ᱢᱟᱱᱟᱣ ᱠᱚᱫᱚ ᱚᱱᱟ ᱠᱚᱫᱚ ᱯᱮᱫᱤᱱ ᱞᱮᱠᱟᱵᱚ ᱢᱟᱱᱟᱣᱮᱫᱼᱟ ᱛᱟᱯᱚᱨᱮ ᱯᱨᱚᱛᱷᱚᱢ ᱦᱤᱞᱳᱜ ᱫᱚ ᱚᱱᱮᱵᱚ ᱪᱟᱹᱶᱰᱤ ᱧᱚᱜᱚᱜ ᱠᱟᱱᱟ ᱵᱟᱹᱶᱰᱤ ᱦᱚᱸᱠᱚ ᱢᱮᱱᱟ ᱟᱯᱮ ᱥᱮᱫ ᱫᱚ ᱯᱟᱞᱮ ᱪᱟᱹᱶᱰᱤᱯᱮ ᱢᱮᱱᱟ ᱟᱞᱮ ᱥᱮᱫ ᱫᱚᱞᱮ ᱵᱟᱹᱶᱰᱤᱜ ᱟᱞᱮ ᱦᱮᱸ ᱛᱟᱯᱚᱨᱮ ᱵᱟᱹᱶᱰᱤ ᱤᱭᱟᱹ ᱠᱟᱛᱮᱫ ᱚᱱᱟᱦᱚᱸ ᱩᱱᱠᱚ ᱜᱤᱫᱽᱨᱟᱹᱠᱚ ᱞᱮᱠᱟᱛᱮ ᱵᱩᱰᱷᱤ ᱠᱩᱸᱢᱵᱟᱹ ᱠᱟᱛᱮᱫ ᱚᱱᱟᱠᱚ ᱦᱚᱠᱚ ᱟᱛᱟᱨ ᱵᱟᱲᱟ ᱠᱟᱛᱮᱫ ᱛᱟᱭᱚᱢᱛᱮ ᱩᱱᱠᱩᱠᱚ ᱩᱢ ᱵᱟᱲᱟ ᱦᱮᱡ ᱠᱟᱛᱮᱫ ᱯᱤᱴᱷᱟᱹᱠᱚ ᱚᱱᱠᱟᱜᱮ ᱡᱚᱢ ᱵᱟᱲᱟ ᱦᱩᱭᱩᱜᱼᱟ ᱦᱮᱸ ᱛᱟᱯᱚᱨᱮ ᱯᱤᱴᱷᱟᱹ ᱞᱮᱴᱚᱠᱚ ᱡᱚᱢ ᱵᱟᱲᱟ ᱠᱟᱛᱮᱫ ᱚᱱᱠᱟᱜᱮ ᱦᱟᱺᱰᱤᱭᱟᱠᱚ ᱢᱤᱫᱼᱵᱟᱨ ᱯᱷᱩᱲᱩᱜ ᱦᱟᱲᱟᱢᱼᱦᱟᱯᱲᱟᱢ ᱠᱚᱞᱮ ᱮᱢ ᱵᱟᱲᱟ ᱟᱠᱚᱣᱟ ᱦᱮᱸ ᱩᱱᱠᱩᱠᱚ ᱮᱢᱟ ᱠᱚᱣᱟᱞᱮ ᱛᱟᱯᱚᱨᱮ ᱮᱱᱛᱮᱛᱮ ᱟᱨᱦᱚᱸ ᱜᱟᱹᱬᱤ ᱟᱥᱮᱱᱠᱚ ᱚᱱᱠᱟᱞᱮ ᱫᱟᱬᱟᱼᱵᱟᱲᱟ ᱧᱚᱜᱼᱟ ᱦᱮᱸ ᱦᱮᱸ ᱦᱮᱸ ᱟᱨ ᱵᱟᱦᱟ ᱠᱚᱨᱮ ᱦᱚᱸᱵᱤᱱ ᱦᱮᱡ ᱫᱟᱲᱮᱭᱟᱜ ᱠᱷᱟᱱ ᱦᱚᱭ ᱢᱟ ᱦᱤᱡᱩᱜᱵᱤᱱ ᱵᱟᱦᱟᱠᱚᱨᱮ